ᱦᱳᱭ ᱤᱧ ᱡᱟᱦᱟᱸ ᱛᱤᱥ ᱫᱟᱬᱟᱱ ᱡᱚᱦᱚᱜ ᱵᱤᱨ ᱡᱤᱭᱟᱹᱞᱤ ᱠᱚ ᱥᱟᱝ ᱧᱟᱯᱟᱢ ᱦᱩᱭ ᱠᱟᱱᱟ ᱚᱱᱠᱟᱱ ᱡᱤᱭᱟᱹᱞᱤ ᱠᱚ ᱪᱮ ᱱᱤᱛᱚᱜ ᱟᱵᱚ ᱵᱚᱛᱚᱨ ᱛᱮᱠᱚ ᱩᱠᱩ ᱵᱟᱲᱟᱭ ᱠᱟᱱᱟ ᱟᱵᱚ ᱡᱚᱠᱷᱚᱱ ᱟᱵᱚ ᱥᱮᱸᱫᱽᱨᱟᱭᱮᱫ ᱠᱚᱣᱟᱵᱚᱱ ᱱᱤᱛᱚᱜ ᱩᱱᱠᱩ ᱮᱠ ᱛᱚ ᱵᱚᱛᱚᱨ ᱛᱮᱠᱚ ᱜᱮᱜᱮᱨ ᱠᱟᱱᱟ ᱟᱨ ᱵᱟᱝᱠᱷᱟᱱ ᱵᱚᱛᱚᱨ ᱛᱮᱠᱚ ᱫᱟᱹᱲ ᱡᱚᱝ ᱠᱟᱱᱟ ᱩᱠᱩ ᱡᱚᱝ ᱠᱟᱱᱟ ᱠᱚ ᱵᱩᱨᱩ ᱨᱮ ᱵᱟᱝ ᱩᱠᱩ ᱠᱟᱛᱮ ᱱᱤᱛᱚᱜ ᱚᱠᱟ ᱠᱚ ᱪᱟᱞᱟᱜ ᱠᱟᱱᱟ ᱟᱛᱳ ᱥᱮᱫ ᱠᱚ ᱪᱟᱞᱟᱜ ᱠᱟᱱᱟ ᱟᱫᱚ ᱚᱱᱠᱟ ᱜᱮ ᱱᱤᱛᱚᱜ ᱩᱱᱠᱩ ᱵᱟᱧᱪᱟᱣ ᱞᱟᱹᱜᱤᱫ ᱵᱤᱨ ᱡᱤᱭᱟᱹᱞᱤ ᱠᱚ ᱵᱟᱧᱪᱟᱣ ᱞᱟᱹᱜᱤᱫ ᱟᱵᱚ ᱫᱚ ᱱᱤᱛᱚᱝ ᱫᱚ ᱥᱮᱸᱫᱽᱨᱟ ᱫᱚ ᱵᱟᱵᱚᱱ ᱢᱮᱱᱟ ᱟᱞᱮ ᱫᱚ ᱯᱚᱨᱚᱢ ᱯᱚᱨᱤᱠ ᱤᱭᱟᱹ ᱠᱟᱱᱟ ᱛᱟᱞᱮ ᱨᱤᱛᱤ ᱨᱮᱣᱟᱡᱽ ᱠᱟᱱᱟ ᱛᱟᱞᱮ ᱛᱚᱵᱮ ᱚᱱᱟ ᱫᱚ ᱴᱷᱤᱠ ᱜᱮᱭᱟ ᱟᱵᱚ ᱫᱚ ᱢᱟᱱᱟᱣ ᱟᱵᱚ ᱥᱮ ᱵᱟᱝᱜᱮ ᱟᱵᱚ ᱫᱚ ᱥᱮᱫᱟᱭ ᱠᱷᱚᱱ ᱥᱮᱸᱫᱽᱨᱟ ᱠᱟᱨᱠᱟ ᱠᱟᱛᱮ ᱜᱮᱵᱚ ᱞᱟᱡ ᱵᱚᱱ ᱯᱮᱨᱮᱡ ᱠᱟᱜᱼᱟ ᱛᱚᱵᱮ ᱱᱤᱛᱚᱜ ᱫᱚ ᱥᱮᱸᱫᱽᱨᱟ ᱠᱟᱨᱠᱟ ᱵᱟᱝ ᱦᱩᱭᱩᱜ ᱠᱟᱱᱟ ᱥᱮᱸᱫᱽᱨᱟ ᱠᱟᱨᱠᱟ ᱫᱚ ᱟᱵᱚ ᱫᱚ ᱵᱟᱵᱚᱱ ᱥᱮᱸᱫᱽᱨᱟ ᱠᱟᱨᱠᱟᱭᱟ ᱟᱵᱚ ᱥᱮᱸᱫᱽᱨᱟ ᱠᱟᱨᱠᱟᱭᱟᱵᱚᱱ ᱡᱩᱫᱤ ᱮᱱᱠᱷᱟᱱ ᱫᱤᱱᱜᱮ ᱥᱮᱸᱫᱽᱨᱟ ᱠᱟᱨᱠᱟ ᱨᱮᱜᱮ ᱵᱚᱱ ᱛᱟᱦᱮᱱ ᱢᱟ ᱦᱳᱲᱳ ᱪᱟᱣᱞᱮ ᱠᱚᱫᱚ ᱵᱟᱵᱚᱱ ᱪᱟᱥᱟ ᱛᱚᱵᱮ ᱦᱚᱸ ᱥᱮᱫᱟᱭ ᱫᱚ ᱦᱳᱲᱳ ᱪᱟᱣᱞᱮ ᱵᱟᱭ ᱛᱟᱦᱮᱸ ᱠᱟᱱᱟ ᱚᱱᱟ ᱞᱟᱹᱜᱤᱫ ᱵᱚᱱ ᱥᱮᱸᱫᱽᱨᱟᱼᱠᱟᱨᱠᱟᱭᱮᱫ ᱛᱟᱦᱮᱸᱫ ᱟᱨ ᱱᱤᱛᱚᱜ ᱫᱚ ᱥᱮᱸᱫᱽᱨᱟᱼᱠᱟᱨᱠᱟ ᱵᱟᱹᱜᱤ ᱠᱟᱛᱮ ᱱᱤᱛᱚᱜ ᱫᱚ ᱦᱳᱲᱳ ᱪᱟᱣᱞᱮ ᱵᱚᱱ ᱪᱟᱥ ᱮᱜ ᱠᱷᱟᱹᱛᱤᱨ ᱛᱮ ᱱᱤᱛᱚᱜ ᱴᱟᱠᱟᱭᱮᱫᱼᱟ ᱵᱚ ᱩᱛᱩᱭᱮᱜᱼᱟ ᱵᱚ ᱥᱟᱶᱛᱮ ᱮᱴᱟᱜ ᱦᱚᱲ ᱦᱚᱸᱵᱚ ᱟᱹᱥᱩᱞ ᱛᱟᱨᱟᱭᱮᱫ ᱠᱚᱣᱟ ᱟᱫᱚ ᱚᱱᱟ ᱞᱮᱠᱟ ᱛᱮᱞᱤᱧ ᱢᱮᱱᱟ ᱥᱮᱸᱫᱽᱨᱟ ᱫᱚ ᱡᱩᱫᱤ ᱵᱚᱱ ᱵᱟᱹᱜᱤᱭᱟ ᱛᱚᱵᱮ ᱠᱷᱟᱱ ᱟᱵᱚ ᱨᱮᱱ ᱵᱤᱨ ᱡᱤᱭᱟᱹᱞᱤ ᱠᱚᱠᱚ ᱵᱟᱧᱪᱟᱜᱼᱟ ᱟᱨ ᱩᱱᱠᱩ ᱫᱚ ᱟᱠᱚ ᱫᱚ ᱵᱩᱨᱩ ᱨᱮᱜᱮ ᱠᱚ ᱛᱟᱦᱮᱱᱟ ᱟᱛᱳ ᱥᱮᱫ ᱫᱚ ᱵᱟᱝ ᱠᱚ ᱦᱤᱡᱩᱜᱼᱟ ᱡᱩᱫᱤ ᱟᱵᱚ ᱵᱚᱱ ᱥᱮᱸᱫᱨᱟᱭᱟ ᱮᱱᱠᱷᱟᱱ ᱩᱱᱠᱩ ᱫᱚ ᱵᱩᱨᱩ ᱨᱮᱫᱚ ᱵᱟᱠᱚ ᱛᱟᱦᱮᱱᱟ ᱟᱛᱳ ᱥᱮᱫ ᱠᱚ ᱦᱤᱡᱩᱜᱼᱟ ᱚᱠᱟ ᱨᱮᱠᱚ ᱩᱠᱩᱱᱟ ᱚᱠᱟ ᱨᱮᱠᱚ ᱪᱤᱠᱟᱹᱜᱼᱟ